ᱟᱪᱪᱷᱟ ᱜᱚᱝᱠᱮ ᱢᱟᱥᱮ ᱞᱟᱹᱭᱢᱮ ᱟᱯᱮ ᱱᱚᱣᱟ ᱵᱤᱨᱵᱷᱩᱢ ᱴᱚᱴᱷᱟ ᱨᱮᱫᱚ ᱪᱮᱫᱞᱮᱠᱟ ᱠᱟᱞᱪᱟᱨ ᱨᱮᱭᱟᱜ ᱮᱱᱮᱡ ᱥᱮᱨᱮᱧ ᱠᱚ ᱢᱮᱱᱟᱜᱼᱟ ᱚᱱᱟ ᱵᱚᱵᱚᱛ ᱛᱮ ᱵᱟᱨᱯᱮ ᱠᱟᱛᱷᱟᱢ ᱞᱟᱹᱭ ᱩᱫᱩᱜᱟ ᱵᱤᱨᱵᱷᱩᱢ ᱨᱮᱫᱚ ᱢᱩᱞᱚᱛᱚ ᱥᱟᱱᱛᱟᱲ ᱫᱚ ᱜᱨᱟᱢ ᱮᱞᱟᱠᱟ ᱨᱮᱜᱮ ᱢᱮᱱᱟᱜ ᱠᱚᱣᱟ ᱜᱨᱟᱢ ᱮᱞᱟᱠᱟᱨᱮᱫᱚ ᱟᱹᱰᱤ ᱱᱟᱯᱟᱭᱜᱮ ᱮᱸᱜ ᱥᱟᱱᱛᱟᱲ ᱠᱟᱞᱪᱟᱨ ᱫᱚᱠᱚ ᱢᱟᱱᱟᱣ ᱵᱟᱛᱟᱣᱟ ᱪᱮ ᱞᱮᱠᱟᱛᱮ ᱡᱟᱦᱟᱸ ᱫᱚ ᱥᱚᱨᱦᱟᱭ ᱟᱞᱮ ᱥᱟᱱᱛᱟᱲᱟᱜ ᱫᱚ ᱟᱹᱰᱤᱢᱟᱨᱟᱝ ᱯᱚᱨᱚᱵ ᱠᱟᱱᱟ ᱥᱟᱱᱛᱟᱲ ᱥᱚᱨᱦᱟᱭ ᱥᱚᱨᱦᱟᱭ ᱥᱩᱢᱟᱹᱭ ᱫᱚ ᱵᱮᱥ ᱥᱚᱨᱦᱟᱭ ᱥᱮᱨᱮᱧ ᱢᱚᱬᱮ ᱫᱤᱱ ᱫᱷᱚᱨᱮ ᱨᱟᱹᱥᱠᱟᱹ ᱨᱚᱢᱚᱡ ᱟᱹᱰᱤᱜᱟᱱ ᱥᱟᱸᱜᱮ ᱦᱚᱲᱠᱚ ᱡᱟᱨᱣᱟᱜ ᱟ ᱯᱮᱲᱟ ᱠᱩᱴᱩᱢ ᱠᱚᱠᱚ ᱦᱤᱡᱩᱜ ᱛᱟᱞᱮᱭᱟ ᱤᱱᱟᱹᱛᱟᱭᱚᱢ ᱡᱟᱦᱟᱸ ᱧᱮᱞᱚᱜ ᱠᱟᱱᱟ ᱵᱟᱦᱟ ᱵᱟᱦᱟ ᱥᱩᱢᱟᱹᱭ ᱦᱚᱸ ᱟᱹᱰᱤ ᱱᱟᱯᱟᱭ ᱜᱮ ᱫᱤᱱ ᱢᱟᱱ ᱢᱟ ᱛᱮ ᱡᱟᱦᱟᱸᱞᱮᱠᱟ ᱜᱮᱠᱚ ᱠᱟᱹᱢᱤᱭ ᱜᱮᱥᱮ ᱟᱭᱩᱵ ᱵᱮᱲᱟ ᱫᱚ ᱟᱹᱰᱤ ᱨᱟᱹᱥᱠᱟᱹ ᱨᱚᱢᱚᱡ ᱛᱮ ᱠᱩᱲᱤ ᱠᱚᱲᱟᱠᱚ ᱨᱟᱹᱥᱠᱟᱹᱭ ᱜᱮᱭᱟ ᱟᱨᱦᱚᱸ ᱚᱱᱠᱟᱜᱮ ᱟᱹᱰᱤᱜᱟᱱ ᱯᱚᱨᱚᱵ ᱢᱮᱱᱟᱜᱼᱟ ᱡᱟᱦᱟᱸ ᱫᱚ ᱵᱯᱞᱟ ᱥᱮᱱᱠᱚᱦᱚᱸ ᱥᱮ ᱫᱚᱝᱠᱚ ᱵᱟᱯᱞᱟ ᱡᱟᱦᱟᱸ ᱢᱟᱸᱰᱮᱨ ᱨᱮ ᱛᱟᱦᱮᱸᱱᱟ ᱚᱸᱰᱮ ᱫᱚ ᱫᱚᱝ ᱮᱱᱮᱡ ᱛᱮ ᱠᱩᱲᱤ ᱠᱚᱲᱟᱠᱚ ᱵᱚᱞᱮ ᱨᱟᱹᱥᱠᱟᱹᱭ ᱜᱮᱭᱟ ᱱᱚᱝᱠᱟᱱᱟᱜ ᱜᱮ ᱟᱨ ᱪᱮᱫᱦᱚᱸ ᱵᱟᱝ